ᱥᱟᱫᱷᱟᱨᱚᱱ ᱥᱩᱵᱤᱫᱷᱟ ᱨᱮᱭᱟᱜ ᱫᱚ ᱵᱷᱟᱜᱮ ᱫᱤᱠ ᱦᱚᱸ ᱢᱮᱱᱟᱜᱼᱟ ᱵᱟᱹᱲᱤᱡ ᱫᱤᱠ ᱦᱚᱸ ᱢᱮᱱᱟᱜᱼᱟ ᱵᱟᱹᱲᱤᱡ ᱫᱤᱠ ᱧᱮᱞ ᱠᱚᱛᱛᱮ ᱜᱮᱞᱮ ᱟᱹᱰᱤ ᱡᱷᱟᱹᱞᱮᱢ ᱪᱟᱞᱟᱣ ᱞᱮᱱᱠᱷᱟᱱ ᱵᱷᱟᱜᱮ ᱨᱟᱥᱛᱟ ᱦᱩᱭ ᱞᱮᱱᱠᱷᱟᱱ ᱵᱷᱟᱜᱮ ᱜᱮ ᱵᱩᱡᱷᱟᱹᱜᱼᱟ ᱢᱮᱱᱠᱷᱟᱱ ᱨᱟᱥᱛᱟ ᱡᱩᱫᱤ ᱵᱟᱹᱲᱤᱡ ᱜᱮ ᱛᱟᱦᱮᱱᱟ ᱠᱷᱟᱨᱟᱯ ᱜᱮ ᱛᱟᱦᱮᱱᱟ ᱥᱮ ᱠᱷᱟᱱᱟ ᱰᱷᱚᱸᱰᱟ ᱜᱮᱭᱟᱛᱚ ᱩᱱ ᱫᱚ ᱥᱟᱜᱟᱲᱚᱢ ᱛᱮᱢ ᱪᱟᱞᱟᱣ ᱞᱮᱱᱠᱷᱟᱱ ᱜᱟᱲᱤ ᱠᱚ ᱫᱚᱢᱮ ᱦᱟᱱᱛᱮ ᱱᱟᱛᱮᱜᱼᱟ ᱰᱷᱟᱠᱟ ᱰᱷᱩᱠᱩᱜᱼᱟ ᱩᱱᱫᱚ ᱦᱚᱲᱢᱚ ᱠᱚ ᱵᱮᱥ ᱵᱟᱝ ᱵᱩᱡᱷᱟᱹᱜᱼᱟ ᱫᱚᱢᱮ ᱦᱟᱹᱥᱩᱣᱟ ᱛᱟᱨ ᱡᱚᱱᱱᱚ ᱛᱚᱠᱷᱚᱱ ᱫᱚ ᱛᱟᱲᱟᱢ ᱛᱮ ᱪᱟᱞᱟᱣ ᱦᱚᱸ ᱴᱷᱤᱠ ᱜᱮᱭᱟ ᱪᱮᱫᱟᱜ ᱥᱮ ᱛᱟᱲᱟᱢ ᱞᱮᱠᱷᱟᱱ ᱦᱚᱲᱢᱚ ᱛᱤ ᱡᱟᱸᱜᱟ ᱦᱚᱸ ᱵᱷᱟᱜᱮ ᱛᱟᱦᱮᱱᱟ ᱥᱩᱥᱛᱷᱚ ᱛᱟᱦᱮᱱᱟ ᱯᱷᱤᱴ ᱵᱩᱡᱷᱟᱹᱜᱼᱟ ᱟᱨ ᱟᱞᱮᱭᱟᱜ ᱦᱟᱥᱯᱟᱛᱟᱞ ᱫᱚ ᱟᱞᱮᱭᱟᱜ ᱥᱟᱦᱟᱨ ᱢᱩᱪᱟᱹᱫ ᱨᱮ ᱢᱮᱱᱟᱜᱼᱟ ᱵᱷᱟᱜᱮ ᱨᱟᱥᱛᱟ ᱢᱮᱱᱟᱜᱼᱟ ᱢᱮᱱᱠᱷᱟᱱ ᱵᱷᱟᱜᱮ ᱨᱟᱥᱛᱟ ᱨᱮᱫᱚ ᱟᱭᱢᱟ ᱟᱭᱢᱟ ᱜᱟᱲᱤ ᱢᱮᱱᱟᱜ ᱠᱷᱟᱹᱛᱤᱨ ᱫᱚᱢᱮ ᱜᱮ ᱡᱟᱢᱚᱜ ᱜᱮᱭᱟ ᱛᱚ ᱚᱱᱟ ᱨᱟᱥᱛᱟ ᱛᱮ ᱪᱟᱞᱟᱣ ᱞᱮᱱᱠᱷᱟᱱ ᱡᱚᱠᱷᱚᱱ ᱛᱚᱠᱷᱚᱱ ᱨᱩᱜᱤᱭᱟᱜ ᱡᱟᱦᱟᱱᱟᱜ ᱵᱤᱯᱚᱫᱽ ᱦᱩᱭ ᱫᱟᱲᱮᱭᱟᱜᱼᱟ ᱪᱮᱫᱟᱜ ᱥᱮ ᱛᱚᱠᱷᱚᱱ ᱫᱚ ᱰᱮᱨᱤᱜᱼᱟ ᱛᱟᱨ ᱡᱚᱱᱱᱚ ᱟᱨᱚ ᱨᱟᱥᱛᱟ ᱢᱮᱱᱟᱜᱼᱟ ᱢᱳᱨᱟᱢ ᱨᱟᱥᱛᱟ ᱚᱱᱠᱟ ᱛᱮᱦᱚᱸ ᱪᱟᱞᱟᱣ ᱜᱟᱱᱚᱜᱼᱟ ᱛᱚ ᱚᱱᱠᱟᱛᱮ ᱪᱟᱞᱟᱣ ᱞᱮᱱᱠᱷᱟᱱ ᱠᱟᱹᱴᱤᱡ ᱥᱟᱺᱜᱤᱧ ᱜᱮᱭᱟ ᱛᱚ ᱟᱹᱪᱩᱨ ᱟᱹᱪᱩᱨ ᱛᱮ ᱪᱟᱞᱟᱣ ᱦᱩᱭᱩᱜᱼᱟ ᱛᱚ ᱥᱚᱢᱚᱭ ᱞᱟᱜᱟᱜᱼᱟ ᱢᱮᱱᱠᱷᱟᱱ ᱵᱷᱟᱜᱮᱭᱟ ᱚᱱᱠᱟ ᱛᱮᱜᱮ ᱪᱟᱞᱟᱣ ᱴᱷᱤᱠᱟ ᱯᱷᱟᱸᱠᱟ ᱯᱷᱟᱸᱠᱟ ᱵᱷᱟᱜᱮ ᱜᱮ ᱛᱟᱨ ᱡᱚᱱᱱᱮ ᱚᱱᱠᱟᱛᱮ ᱪᱟᱞᱟᱣ ᱞᱮᱱᱠᱷᱟᱱ ᱫᱚ ᱵᱟᱨ ᱛᱷᱮᱠᱮ ᱯᱮ ᱜᱷᱚᱱᱴᱟ ᱥᱚᱢᱚᱭ ᱫᱚ ᱞᱟᱜᱟᱜ ᱜᱮᱭᱟ